ᱪᱟᱥ ᱞᱟᱹᱜᱤᱫ ᱫᱚ ᱟᱭᱢᱟ ᱨᱚᱠᱚᱢ ᱡᱚᱱᱛᱨᱚ ᱜᱮ ᱵᱮᱵᱚᱦᱟᱨᱚᱜᱼᱟ ᱡᱮᱢᱚᱱ ᱦᱩᱲᱩ ᱠᱚ ᱵᱤᱞᱤ ᱞᱮᱱᱠᱷᱟᱱ ᱫᱟᱛᱨᱚᱢ ᱦᱚᱸ ᱵᱮᱣᱦᱟᱨᱚᱜᱼᱟ ᱟᱨ ᱨᱚᱦᱚᱭ ᱥᱚᱢᱚᱭ ᱦᱚᱸ ᱱᱟᱦᱮᱞ ᱠᱚ ᱞᱟᱜᱟᱜᱼᱟ ᱥᱤᱭᱳᱜ ᱨᱮ ᱱᱟᱦᱮᱞ ᱟᱨ ᱟᱲᱮ ᱠᱚ ᱞᱟᱜ ᱦᱩᱭᱩᱜᱼᱟ ᱠᱩᱰᱤ ᱠᱚ ᱞᱟᱜᱟᱜᱼᱟ ᱟᱨ ᱡᱟᱦᱟᱸ ᱠᱚᱨᱮ ᱩᱥᱩᱞ ᱠᱟᱱᱟ ᱚᱸᱰᱮ ᱦᱚᱸ ᱠᱟᱹᱠᱷᱣᱟᱹ ᱠᱚ ᱞᱟᱜᱟᱜᱼᱟ ᱟᱨ ᱦᱩᱲᱩ ᱠᱚ ᱫᱟᱞ ᱥᱚᱢᱚᱭ ᱫᱚ ᱢᱮᱥᱤᱱ ᱠᱚᱦᱚᱸ ᱞᱟᱜᱟᱜᱼᱟ ᱠᱤᱱᱵᱟ ᱯᱟᱴᱟ ᱨᱮᱦᱚᱸ ᱱᱚᱶᱟ ᱫᱟᱞ ᱫᱚ ᱦᱩᱲᱩ ᱠᱚ ᱦᱩᱭᱩᱜᱼᱟ ᱟᱨ ᱱᱚᱶᱟ ᱠᱚ ᱠᱟᱹᱢᱤ ᱦᱚᱨᱟ ᱨᱮ ᱟᱭᱢᱟ ᱠᱤᱪᱷᱩᱜᱮ ᱞᱟᱜᱟᱜᱼᱟ ᱱᱚᱶᱟ ᱠᱚᱫᱚ ᱡᱷᱚᱛᱚ ᱡᱚᱠᱷᱚᱱ ᱡᱟᱦᱟᱸ ᱫᱚᱨᱠᱟᱨᱚᱜᱼᱟ ᱩᱱᱥᱚᱢᱚᱭ ᱚᱱᱟᱠᱚ ᱞᱟᱜᱟᱣ ᱦᱩᱭᱩᱜ ᱠᱟᱱᱟ